ᱟᱞᱮᱭᱟᱜ ᱵᱷᱤᱛ ᱨᱮ ᱤᱧ ᱢᱟᱨᱟᱜ ᱤᱧ ᱟᱸᱠᱟᱣ ᱞᱮᱫ ᱠᱤᱱᱟᱹ ᱯᱩᱬ ᱦᱟᱥᱟᱛᱤᱧ ᱨᱚᱝ ᱞᱮᱫ ᱠᱤᱱᱟᱹ ᱩᱱᱠᱤᱱ ᱧᱮᱞᱛᱮ ᱟᱛᱩ ᱠᱚᱨᱮᱱ ᱦᱚᱲ ᱠᱚ ᱞᱟᱹᱭ ᱠᱮᱫᱟ ᱡᱮ ᱟᱹᱰᱤ ᱢᱚᱡᱽ ᱦᱩᱭ ᱟᱠᱟᱱᱟ ᱚᱱᱟ ᱧᱮᱞᱛᱮ ᱩᱱᱠᱩ ᱠᱚ ᱞᱟᱹᱭᱫᱟ ᱡᱮ ᱟᱞᱮ ᱦᱚᱸᱞᱮ ᱟᱸᱠᱟᱣᱟ ᱵᱟᱝᱠᱷᱟᱱ ᱟᱸᱠᱟᱣ ᱦᱚᱴᱚ ᱠᱟᱛᱟᱞᱮᱢ